ᱦᱮᱸ ᱤᱧ ᱮᱱᱮᱡ ᱥᱮᱨᱮᱧ ᱨᱮ ᱦᱮᱯᱨᱟᱣ ᱢᱤᱱᱟᱹᱧᱟ ᱟᱨ ᱤᱧ ᱢᱟᱱᱮ ᱦᱮᱯᱨᱟᱣ ᱢᱤᱱᱟᱹᱧᱟ ᱫᱩ ᱦᱟᱡᱟᱨ ᱟᱴᱷᱨᱚ ᱥᱟᱞ ᱠᱷᱚᱱ ᱢᱤᱱᱟᱹᱧᱟ ᱟᱨ ᱚᱱᱟ ᱚᱱᱟ ᱞᱟᱦᱟ ᱫᱚ ᱢᱟᱱᱮ ᱤᱱᱟᱹᱜ ᱦᱚᱲ ᱵᱟᱞᱮ ᱛᱟᱦᱮᱠᱟᱱᱟ ᱤᱱᱟᱹᱜ ᱠᱩᱲᱤ ᱜᱤᱫᱟᱹᱨ ᱠᱚ ᱵᱟᱞᱮ ᱛᱟᱦᱮᱠᱟᱱᱟ ᱟᱨ ᱱᱤᱛᱳᱜ ᱫᱚ ᱟᱭᱢᱟᱞᱮ ᱥᱟᱸᱜᱮ ᱟᱠᱟᱱᱟ ᱠᱩᱲᱤ ᱯᱚᱸᱪᱤᱥ ᱡᱚᱱᱟᱞᱮ ᱦᱩᱭᱩᱜᱼᱟ ᱥᱟᱱᱟᱢ ᱠᱚᱛᱮ ᱟᱨ ᱟᱭᱢᱟ ᱞᱮᱠᱟᱱ ᱮᱱᱮᱡ ᱥᱮᱨᱮᱧ ᱜᱮᱞᱮ ᱥᱮᱨᱮᱧ ᱠᱮᱫᱟ ᱟᱭᱢᱟ ᱟᱭᱢᱟ ᱡᱟᱭᱜᱟ ᱞᱮ ᱫᱟᱲᱟ ᱟᱠᱟᱫᱟ ᱜᱚᱴᱟ ᱜᱮᱞᱮ ᱥᱤᱨᱤᱧ ᱟᱠᱟᱫᱟ ᱮᱱᱮᱡ ᱟᱠᱟᱫᱟᱞᱮ ᱡᱮᱢᱚᱱ ᱥᱮᱨᱮᱧ ᱟᱠᱟᱫᱟᱞᱮ ᱵᱟᱦᱟ ᱥᱚᱦᱚᱨᱟᱭ ᱫᱚᱝ ᱞᱟᱜᱽᱬᱮ ᱢᱟᱛᱚᱣᱟᱨ ᱰᱟᱦᱟᱨ ᱡᱚᱛᱚ ᱞᱮᱠᱟᱱᱟᱜ ᱥᱮᱨᱮᱧ ᱜᱮᱞᱮ ᱥᱮᱨᱮᱧ ᱟᱠᱟᱫᱟ ᱡᱚᱛᱚ ᱜᱮᱞᱮ ᱮᱱᱮᱡ ᱟᱠᱟᱫᱟ ᱟᱭᱢᱟ ᱟᱭᱢᱟ ᱡᱟᱭᱜᱟ ᱦᱚᱸᱞᱮ ᱫᱟᱲᱟ ᱟᱠᱟᱫ ᱜᱮᱭᱟ